ᱦᱮᱞᱳ ᱚ ᱢᱟ ᱞᱟᱹᱭ ᱢᱮ ᱦᱮᱸ ᱦᱮᱸ ᱦᱮᱸ

ᱟᱪᱪᱷᱟ ᱪᱮᱫ ᱥᱮᱴ ᱪᱮᱫ ᱧᱩᱛᱩᱢ ᱦᱮᱸ ᱡᱷᱤᱡ ᱜᱮᱭᱟ ᱫᱚᱠᱟᱱ ᱡᱷᱤᱡ ᱜᱮᱭᱟ ᱟᱢ ᱚᱸᱰᱮ ᱠᱷᱚᱡ ᱮᱢ ᱞᱟᱹᱭ ᱞᱮᱠᱷᱟᱡ ᱜᱮ ᱦᱩᱭᱩᱜᱼᱟ ᱢᱟᱱᱮ ᱪᱮᱫ ᱥᱮᱴ ᱞᱟᱜᱟᱣᱟᱢᱟ ᱛᱟᱦᱚᱞᱮ ᱤᱧ ᱨᱮᱰᱤ ᱠᱟᱜᱼᱟ ᱚᱱᱟ ᱫᱚ ᱟᱨ ᱛᱤᱱ ᱡᱚᱠᱷᱚᱡ ᱮᱢ ᱦᱤᱡᱩᱜᱼᱟ

ᱦᱮᱸ ᱦᱩᱭᱩᱜᱼᱟ ᱨᱮᱰᱢᱤ ᱨᱮᱰᱢᱤ ᱥᱮᱴ ᱢᱮᱱᱟᱜᱼᱟ ᱟᱭᱢᱟ ᱰᱷᱮᱨ ᱟᱭᱢᱟ ᱯᱨᱳ ᱢᱮᱱᱟᱜᱼᱟ ᱱᱳᱴ ᱢᱮᱱᱟᱜᱼᱟ ᱚᱱᱟ ᱵᱷᱤᱛᱨᱤ ᱨᱮ ᱦᱩᱭᱩᱜᱼᱟ ᱠᱳᱱᱳ ᱚᱥᱩᱵᱤᱫᱟ ᱵᱟᱝ ᱠᱟᱱᱟ ᱟᱨ ᱦᱮᱱᱰ ᱠᱮᱥ ᱛᱮ ᱦᱟᱛᱟᱣᱜᱮ ᱢᱚᱡᱟ ᱦᱮᱸ ᱱᱚᱜᱼᱚ ᱱᱤᱭᱟᱹ ᱜᱮ

ᱦᱮᱸ ᱦᱮᱸ ᱢᱚᱡᱲ ᱥᱮᱴ ᱧᱟᱢᱚᱜᱼᱟ ᱚᱥᱩᱵᱤᱫᱟ ᱵᱟᱹᱱᱩᱜᱼᱟ ᱮᱵᱮᱞᱮᱵᱮᱞ ᱥᱮᱴ ᱢᱮᱱᱟᱜᱼᱟ

ᱦᱮᱸ ᱚᱱᱠᱟ ᱮᱵᱮᱞᱮᱵᱮᱞ ᱮᱢ ᱟᱭ ᱥᱤᱥᱴᱮᱢ ᱫᱚ ᱵᱟᱹᱱᱩᱜᱼᱟ ᱛᱚ ᱫᱚᱠᱟᱱ ᱨᱮ ᱟᱨ ᱦᱮᱱᱰ ᱠᱮᱥ ᱦᱟᱛᱟ ᱜᱮ ᱢᱚᱡᱟ ᱦᱚᱸᱜᱼᱚ ᱱᱤᱭᱟᱹ ᱜᱮ ᱵᱤᱥᱚᱭ ᱛᱚ ᱚᱥᱩᱵᱤᱫᱟ ᱵᱟᱹᱱᱩᱜᱼᱟ ᱢᱟ ᱦᱤᱡᱩᱜ ᱢᱮ ᱤᱧ ᱨᱮᱰᱤ ᱠᱟᱛᱮᱫ ᱫᱚᱦᱚ ᱠᱟᱜ ᱠᱟᱹᱱᱟᱹᱧ

ᱴᱷᱤᱠ ᱜᱮᱭᱟ ᱴᱷᱤᱠ ᱜᱮᱭᱟ ᱡᱷᱤᱡ ᱜᱮ ᱛᱟᱦᱮᱱᱟ ᱡᱷᱤᱡ ᱜᱮ ᱛᱟᱦᱮᱱᱟ ᱚᱥᱩᱵᱤᱫᱟ ᱵᱟᱹᱱᱩᱜᱼᱟ ᱟᱨᱦᱚᱸ ᱟᱭᱢᱟ ᱠᱟᱥᱴᱚᱢᱟᱨ ᱠᱚ ᱦᱤᱡᱩᱜ ᱠᱟᱱᱟ ᱦᱟᱱᱛᱮ ᱱᱟᱛᱮ ᱠᱷᱚᱡ ᱩᱱᱠᱩ ᱥᱟᱣᱛᱮ ᱦᱚᱛᱚ ᱜᱟᱞᱢᱟᱨᱟᱣ ᱦᱩᱭᱩᱜ ᱠᱟᱱᱟ ᱢᱟ ᱦᱤᱡᱩᱜ ᱢᱮ ᱩᱥᱟᱹᱨᱟ ᱟᱞᱮ ᱨᱮᱰᱤ ᱠᱟᱛᱮᱫ ᱞᱮ ᱫᱚᱦᱚ ᱠᱟᱜᱼᱟ ᱞᱮ ᱚᱱᱟ ᱥᱮᱴ

ᱰᱚᱠᱩᱢᱮᱱᱥ ᱫᱚ ᱵᱟᱝ ᱞᱟᱜᱟᱜᱼᱟ ᱪᱮᱫ ᱦᱚᱸ ᱴᱷᱤᱠ ᱜᱮᱭᱟ ᱴᱷᱤᱠ